ᱦᱮᱞᱳ ᱦᱮᱸ ᱟᱫᱚ ᱞᱟᱹᱭᱢᱮ ᱟᱢ ᱚᱠᱚᱭᱮᱢ ᱞᱟᱹᱭᱮᱫᱟ

ᱟᱞᱮ ᱟᱞᱮᱠᱚᱣᱟᱜ ᱡᱚᱢ ᱧᱩ ᱢᱮᱱᱛᱮ ᱫᱚ ᱱᱚᱣᱟ ᱱᱚᱜᱼᱚᱭ ᱡᱮᱢᱚᱱ ᱟᱲᱟᱜ ᱥᱟᱠᱟᱢ ᱠᱳ ᱫᱤᱱᱟᱹᱢ ᱟᱰᱫᱤᱱᱟᱢ ᱟᱨ ᱱᱚᱜᱼᱚᱭ ᱫᱟᱜ ᱢᱟᱹᱰᱤ ᱫᱟᱠᱟ ᱢᱟᱛᱚ ᱫᱤᱱᱟᱹᱢᱜᱮ ᱡᱚᱢ ᱦᱩᱭᱩᱜ ᱠᱟᱱᱟ ᱛᱚ ᱚᱱᱟ ᱥᱟᱶᱛᱮ ᱟᱲᱟᱜ ᱥᱟᱠᱟᱢ ᱡᱤᱞ ᱦᱟᱠᱩ ᱫᱚ ᱩᱱᱟᱹ ᱫᱚ ᱡᱚᱢᱫᱚ ᱵᱟᱝ ᱦᱩᱭᱩᱜᱼᱟ ᱨᱮᱸᱜᱮᱡ ᱚᱲᱮᱡ ᱦᱚᱲᱫᱚ ᱩᱱᱟᱹᱫᱚ ᱪᱮᱠᱟᱢ ᱡᱤᱞ ᱦᱟᱹᱠᱩᱭᱟ ᱥᱮ ᱟᱫᱚ ᱚᱱᱟᱛᱮ ᱟᱲᱟᱜ ᱥᱟᱠᱟᱢ ᱠᱚᱜᱮ ᱡᱚᱢ ᱦᱩᱭᱩᱜ ᱠᱟᱱᱟ ᱚᱭ ᱦᱩᱭᱩᱜ ᱠᱟᱱᱟ ᱡᱮ ᱡᱮᱢᱚᱱ ᱜᱟᱨᱩᱱᱰᱤ ᱟᱲᱟᱜ ᱛᱟᱨᱯᱚᱨᱮ ᱰᱟᱝᱨᱟ ᱠᱟᱴᱟ ᱟᱲᱟᱜ ᱠᱩᱨᱵᱤ ᱠᱟᱴᱟ ᱱᱤᱢ ᱟᱲᱟᱜ ᱦᱤᱝᱪᱟ ᱟᱲᱟ ᱚᱱᱟ ᱠᱚᱜᱮ ᱦᱮᱸ ᱯᱚᱨᱚᱵᱽ ᱠᱚᱫᱚ ᱯᱤᱴᱷᱟᱹᱞᱟᱴᱷᱚ ᱦᱩᱭᱩᱜ ᱜᱮᱭᱟ ᱟᱨ ᱛᱟᱱᱚᱱᱮ ᱡᱮᱢᱚᱱ ᱥᱚᱨᱦᱟᱭ ᱠᱚᱨᱮ ᱫᱚᱞᱮ ᱡᱤᱞ ᱯᱤᱴᱷᱟᱹ ᱟᱞᱮ ᱯᱟᱛᱨᱟ ᱯᱤᱴᱷᱟᱹ ᱥᱟᱠᱟᱢ ᱯᱤᱴᱷᱟᱹ ᱛᱟᱨᱯᱚᱨ ᱜᱩᱲᱯᱤᱴᱷᱟᱹ ᱠᱚ ᱟᱨ ᱡᱟᱱᱛᱷᱟᱨ ᱠᱚᱨᱮ ᱦᱚᱸ ᱦᱩᱭᱩᱜ ᱠᱟᱱᱟ ᱱᱚᱜᱼᱚᱭ ᱡᱟᱱᱛᱷᱟᱨ ᱨᱮᱦᱚᱸ ᱡᱟᱱᱛᱷᱟᱨ ᱞᱟᱹᱰᱩᱭᱟᱞᱮ ᱛᱟᱨᱯᱚᱨᱮ ᱫᱩᱞ ᱯᱤᱴᱷᱟᱹ ᱟᱞᱮ ᱜᱩᱲ ᱫᱤᱭᱮ ᱱᱚᱣᱟ ᱥᱮᱸᱫᱽᱨᱟ ᱠᱚᱨᱮ ᱦᱚᱛᱚ ᱦᱩᱭᱩᱜ ᱠᱟᱱ ᱜᱮᱭᱟ ᱚᱱᱟ ᱥᱮᱸᱫᱽᱨᱟ ᱠᱚᱨᱮᱦᱚᱸ ᱡᱟᱦᱟᱸ ᱥᱤᱞ ᱡᱤᱞ ᱠᱚ ᱟᱹᱜᱩ ᱠᱟᱜᱼᱟ ᱥᱮ ᱚᱱᱟᱠᱚ ᱛᱮᱦᱚᱸ ᱡᱤᱞ ᱯᱤᱴᱷᱟᱹ ᱦᱳᱭᱳᱜ ᱠᱟᱱᱟ ᱢ ᱫᱤᱭᱮ ᱟᱢᱫᱚ ᱟᱫᱚ ᱢᱚᱱᱮ ᱵᱷᱟᱹᱜᱮ ᱴᱷᱤᱠ ᱵᱟᱹᱧ ᱵᱩᱡᱷᱟᱹᱣ ᱞᱮᱫ ᱢᱮᱫᱚ ᱚᱠᱚᱭ ᱠᱟᱱᱟᱢ ᱢᱮᱱᱛᱮ ᱦᱮᱸ ᱟᱫᱚ ᱚᱠᱟ ᱳ ᱚᱱᱟᱜᱮ ᱳ ᱫᱤᱭᱮ ᱟᱫᱚᱢ ᱵᱟᱲᱟᱭ ᱠᱮᱫᱟ ᱟᱫᱚ ᱵᱟᱲᱟᱭ ᱠᱟᱛᱮ ᱟᱢᱫᱚ ᱱᱤᱭᱟᱹ ᱟᱫᱚ ᱪᱮᱫ ᱮᱢ ᱪᱤᱠᱟᱹᱭᱟ ᱚᱱᱟ ᱠᱚ ᱵᱟᱵᱚᱛ ᱛᱮ ᱠᱟᱹᱴᱤᱡᱽ ᱞᱟᱹᱭ ᱢᱮᱥᱮ ᱟᱨᱳ ᱟᱢᱠᱤ ᱮᱴᱚ ᱴᱚᱴᱷᱟ ᱠᱚᱨᱮᱢ ᱪᱟᱞᱟᱣᱟᱠᱟᱱᱟ ᱢᱟᱱᱮ ᱚᱱᱠᱟ ᱢᱟᱱᱮᱢ ᱨᱚᱲᱟᱠᱟᱫᱟ ᱩᱱᱠᱩ ᱥᱟᱣ ᱟᱫᱚ ᱩᱱᱠᱩ ᱠᱚᱦᱚᱸ ᱠᱤ ᱤᱧ ᱞᱮᱠᱟ ᱩᱛᱛᱚᱨ ᱠᱚ ᱮᱢ ᱟᱠᱟᱫᱟ ᱛᱟᱢᱟ ᱱᱚᱝᱠᱟ ᱤᱧ ᱞᱮᱠᱟᱜᱮ ᱩᱱᱠᱩ ᱦᱚᱸ ᱨᱮᱸᱜᱮᱡ ᱱᱟᱪᱟᱨ ᱚᱲᱟᱜ ᱨᱮᱱ ᱠᱟᱱᱟᱠᱚ ᱳᱸ ᱟᱨ ᱟᱲᱟᱜ ᱥᱟᱠᱟᱢ ᱡᱚᱢ ᱠᱟᱛᱮᱜᱮ ᱩᱱᱠᱩᱦᱚᱸ ᱫᱤᱱᱟᱹᱢ ᱫᱤᱱᱠᱚ ᱠᱟᱴᱟᱣᱟ ᱳᱸᱢ ᱚᱱᱟᱜᱮ ᱛᱚᱵᱮ ᱟᱢᱮᱢ ᱠᱩᱞᱤ ᱠᱤᱫᱤᱧᱟ ᱟᱹᱰᱤ ᱨᱟᱹᱥᱠᱟᱹᱧ ᱵᱩᱡᱽ ᱠᱮᱫᱟ ᱦᱢ ᱴᱷᱤᱠᱜᱮᱭᱟ ᱛᱚᱵᱮ ᱮᱱᱮᱠᱷᱟᱱ ᱫᱚ ᱫᱚᱦᱚᱭ ᱫᱟᱹᱭᱤᱧ